ᱦᱚᱸ ᱦᱳᱭ ᱪᱟᱹᱥᱤ ᱠᱟᱱ ᱜᱤᱭᱟᱹᱧ ᱟᱢᱫᱚ ᱚᱠᱚᱭᱮᱢ ᱢᱮᱱᱮᱫ ᱛᱮ ᱚ ᱦᱚᱸ ᱚ ᱦᱚᱸ ᱵᱟᱰᱟᱭ ᱥᱟᱱᱟᱢ ᱠᱟᱱᱟ ᱦᱳᱭ ᱴᱷᱤᱠ ᱜᱮᱭᱟ ᱪᱮᱫ ᱵᱟᱰᱟᱭ ᱥᱟᱱᱟᱢ ᱠᱟᱱᱟ ᱚ ᱦᱚᱸ ᱱᱚᱸᱰᱮ ᱫᱚ ᱪᱟᱥ ᱟᱞᱮ ᱦᱩᱲᱩ ᱜᱮ ᱟᱨ ᱪᱟᱥ ᱟᱞᱮ ᱵᱤᱞᱟᱹᱛᱤ ᱵᱮᱸᱜᱟᱲ ᱠᱚ ᱦᱩᱲᱩ ᱫᱚ ᱥᱮᱨᱢᱟ ᱨᱮ ᱢᱤᱫ ᱫᱷᱟᱣ ᱜᱮᱞᱮ ᱪᱟᱥᱼᱟ ᱟᱥᱟᱲ ᱫᱤᱱ ᱦᱮᱸ ᱵᱟᱝᱜᱮ ᱟᱞᱮ ᱫᱚ ᱥᱮᱨᱢᱟ ᱨᱮ ᱢᱤᱫ ᱫᱷᱟᱣ ᱜᱮᱞᱮ ᱪᱟᱥᱼᱟ ᱪᱟᱥᱼᱵᱟᱥ ᱞᱟᱹᱜᱤᱫ ᱟᱥᱟᱲ ᱫᱤᱱᱞᱮ ᱪᱟᱥ ᱫᱚ ᱮᱱᱠᱷᱟᱱ ᱫᱚ ᱫᱟᱜ ᱠᱚᱫᱚ ᱥᱮᱨᱢᱟ ᱫᱟᱜ ᱜᱮ ᱟᱨ ᱡᱩᱫᱤ ᱵᱟᱭ ᱫᱟᱜ ᱩᱛᱟᱹᱨᱟ ᱮᱱᱠᱷᱟᱱ ᱫᱚ ᱡᱟᱦᱟᱱ ᱟᱦᱟᱨ ᱠᱚᱨᱮ ᱠᱷᱚᱱ ᱢᱮᱹᱥᱤᱱ ᱟᱞᱮ ᱚᱱᱟ ᱠᱚᱫᱚ ᱵᱟᱝᱜᱮ ᱵᱟᱞᱮ ᱪᱟᱥᱼᱟ ᱦᱳᱭ ᱢᱤᱫ ᱫᱷᱟᱣ ᱜᱮ ᱦᱩᱲᱩ ᱥᱚᱢᱚᱭᱞᱮ ᱪᱟᱥᱼᱟ ᱦᱮᱸ ᱟᱨᱚ ᱱᱚᱜᱼᱚᱣ ᱡᱚᱢ ᱞᱟᱹᱜᱤᱫ ᱵᱤᱞᱟᱹᱛᱤ ᱵᱮᱸᱜᱟᱲ ᱠᱚᱞᱮ ᱪᱟᱥ ᱧᱚᱜ ᱠᱟᱜᱼᱟ ᱠᱟᱹᱡ ᱫᱷᱟᱨᱟ ᱦᱳᱭ ᱡᱟᱹᱥᱛᱤ ᱰᱷᱮᱨ ᱫᱚ ᱵᱟᱞᱮ ᱪᱟᱥᱼᱟ ᱱᱚᱣᱟ ᱠᱚ ᱞᱟᱹᱜᱤᱫ ᱫᱟᱜ ᱫᱚ ᱟᱦᱟᱨ ᱯᱩᱠᱷᱨᱤ ᱠᱷᱚᱱ ᱜᱮ ᱦᱳᱭ ᱟᱦᱟᱨ ᱠᱚᱨᱮᱱᱟᱜ ᱫᱟᱜ ᱜᱮ ᱟᱨ ᱪᱟᱥ ᱜᱮᱭᱟᱞᱮ ᱵᱮᱸᱜᱟᱲ ᱵᱤᱞᱟᱹᱛᱤ ᱟᱨᱦᱚᱸ ᱪᱮᱫ ᱤᱭᱟᱹ ᱜᱷᱟᱝᱨᱟ ᱠᱚ ᱟᱹᱞᱩ ᱠᱚ ᱮᱢᱟᱱᱟᱜ ᱠᱚ ᱟᱨᱦᱚᱸ ᱟᱹᱰᱤ ᱚᱱᱠᱟᱱ ᱤᱭᱟᱹ ᱠᱚ ᱦᱳᱭ ᱚᱻ ᱦᱳᱭ ᱱᱚᱜᱼᱚᱭ ᱢᱤᱫ ᱫᱷᱟᱣ ᱜᱮᱞᱮ ᱪᱟᱥᱼᱟ ᱦᱩᱲᱩ ᱜᱮ ᱟᱥᱟᱲ ᱡᱚᱠᱷᱚᱱ ᱟᱨ ᱱᱚᱜᱼᱚᱭ ᱱᱤᱛᱚᱝ ᱤᱭᱟᱹ ᱞᱟᱹᱜᱤᱫ ᱠᱟᱹᱡ ᱫᱷᱟᱨᱟ ᱞᱮ ᱪᱟᱥ ᱵᱟᱲᱟ ᱠᱟᱜᱼᱟ ᱟᱞᱮ ᱪᱟᱥᱼᱵᱟᱥ ᱠᱟᱛᱮᱫ ᱟᱞᱮ ᱫᱚ ᱨᱟᱹᱥᱠᱟᱹ ᱜᱮᱞᱮ ᱵᱩᱡᱷᱟᱹᱣ ᱮᱫᱼᱟ ᱡᱩᱫᱤ ᱫᱟᱜᱽ ᱠᱷᱟᱱ ᱫᱚᱭ ᱦᱩᱲᱩ ᱠᱚᱦᱚᱸ ᱵᱷᱟᱜᱮ ᱫᱷᱟᱨᱟ ᱦᱩᱭᱩᱜᱼᱟ ᱪᱮ ᱮᱱᱠᱷᱟᱱ ᱫᱚ ᱨᱟᱹᱥᱠᱟᱹ ᱜᱮ ᱦᱮᱸ ᱮᱨ ᱦᱚᱸᱞᱮ ᱮᱨ ᱜᱮᱭᱟ ᱟᱨ ᱨᱚᱦᱚᱭ ᱦᱚᱸᱞᱮ ᱨᱚᱦᱚᱭᱟ ᱦᱳᱭ ᱵᱟᱱᱟᱨ ᱞᱮᱠᱟ ᱛᱮᱜᱮ ᱞᱮ ᱪᱟᱥᱼᱟ ᱚ ᱦᱳᱭ ᱴᱷᱤᱠ ᱜᱮᱭᱟ ᱛᱚᱵᱮ